ᱦᱮᱞᱳ ᱦᱮᱸ ᱞᱟᱹᱭ ᱢᱮ ᱦᱮᱸ ᱵᱷᱟᱜᱮ ᱜᱮ ᱦᱮᱸ ᱦᱮᱸ ᱫᱟᱸᱥᱟᱭ ᱫᱚ ᱚᱱᱟ ᱫᱟᱸᱥᱟᱭ ᱪᱟᱸᱫᱚ ᱨᱮᱠᱚ ᱮᱱᱮᱡᱟ ᱦᱮᱸ ᱵᱮᱹᱞ ᱵᱚᱨᱚᱱ ᱠᱷᱚᱱ ᱦᱮᱸ ᱟᱫᱚ ᱚᱱᱟ ᱵᱟᱨ ᱨᱚᱠᱚᱢ ᱫᱟᱸᱥᱟᱭ ᱢᱮᱱᱟᱜᱼᱟ ᱟᱵᱚ ᱯᱟᱦᱴᱟ ᱨᱮᱫᱚ ᱢᱤᱫᱴᱟᱝ ᱡᱟᱦᱟᱸ ᱫᱚ ᱵᱷᱩᱣᱟᱹᱝ ᱮᱱᱮᱡ ᱠᱚ ᱢᱮᱛᱟᱜ ᱠᱟᱱᱟ ᱦᱮᱸ ᱱᱚᱛᱮ ᱡᱷᱟᱲᱜᱨᱟᱢ ᱯᱩᱨᱩᱞᱤᱭᱟᱹ ᱵᱟᱸᱠᱩᱲᱟ ᱟᱨ ᱵᱚᱨᱫᱷᱚᱢᱟᱱ ᱱᱚᱣᱟ ᱱᱟᱛᱮ ᱦᱩᱜᱽᱞᱤ ᱦᱟᱣᱲᱟ ᱱᱚᱣᱟ ᱯᱟᱦᱴᱟ ᱡᱟᱦᱟᱸ ᱢᱮᱱᱟᱜ ᱵᱚᱱᱟ ᱯᱚᱥᱪᱤᱢ ᱵᱟᱝᱞᱟ ᱨᱮᱫᱚ ᱨᱮᱱᱟᱜ ᱤᱧ ᱞᱟᱹᱭᱫᱟ ᱮᱴᱟᱜ ᱯᱚᱱᱚᱛ ᱠᱚᱨᱮ ᱫᱚ ᱦᱳᱭᱳᱜᱼᱟ ᱱᱚᱣᱟ ᱫᱚ ᱯᱚᱥᱪᱤᱢ ᱵᱟᱝᱞᱟ ᱫᱚ ᱱᱚᱣᱟ ᱯᱟᱦᱴᱟ ᱡᱟᱦᱟᱸ ᱫᱚᱠᱷᱤᱱ ᱵᱚᱝᱜᱚ ᱠᱚ ᱢᱮᱛᱟᱜ ᱠᱟᱱᱟ ᱱᱚᱣᱟ ᱯᱟᱦᱴᱟ ᱫᱚ ᱟᱵᱚ ᱫᱚ ᱵᱷᱩᱣᱟᱹᱝ ᱮᱱᱮᱡ ᱵᱚᱱ ᱢᱮᱛᱟᱜ ᱠᱟᱱᱟ ᱵᱷᱩᱣᱟᱹᱝ ᱛᱮᱵᱚᱱ ᱮᱱᱮᱡᱟ ᱟᱨ ᱤᱭᱟᱹ ᱨᱮᱫᱚ ᱩᱛᱛᱚᱨ ᱵᱚᱝᱜᱚ ᱥᱮᱫ ᱨᱮᱫᱚ ᱚᱱᱟ ᱠᱚᱫᱚ ᱞᱚᱵᱚᱭ ᱫᱟᱸᱥᱟᱭ ᱠᱚ ᱮᱱᱮᱡᱟ ᱚᱱᱟ ᱫᱚ ᱵᱷᱩᱣᱟᱹᱝ ᱮᱱᱮᱡ ᱟᱨ ᱞᱚᱵᱚᱭ ᱮᱱᱮᱡ ᱵᱟᱨ ᱞᱮᱠᱟᱛᱮ ᱦᱟᱸᱜ ᱦᱟᱹᱴᱤᱧᱟᱠᱟᱱᱟ ᱫᱟᱸᱥᱟᱭ ᱮᱱᱮᱡ ᱫᱚ ᱟᱫᱚ ᱫᱟᱸᱥᱟᱭ ᱵᱷᱩᱣᱟᱹᱝ ᱫᱚ ᱚᱱᱟ ᱵᱟᱝ ᱢᱤᱫ ᱫᱚ ᱵᱟᱝ ᱢᱤᱫᱼᱟ ᱛᱮ ᱱᱚᱛᱮ ᱵᱷᱩᱣᱟᱹᱝ ᱮᱱᱮᱡ ᱫᱚ ᱵᱷᱩᱣᱟᱰᱝ ᱛᱟᱦᱮᱱᱟ ᱡᱟᱦᱟᱸ ᱫᱚ ᱦᱚᱛᱚᱫ ᱨᱮᱱᱟᱜ ᱵᱷᱩᱣᱟᱹᱝ ᱦᱚᱛᱚᱫ ᱡᱟᱦᱟᱸ ᱫᱚ ᱡᱷᱟᱹᱞ ᱦᱚᱛᱚᱫ ᱨᱮᱱᱟᱜ ᱵᱷᱩᱣᱟᱹᱝ ᱠᱚ ᱵᱮᱱᱟᱣᱟ ᱟᱨ ᱵᱚᱦᱚᱜ ᱨᱮᱠᱚ ᱛᱚᱞᱟ ᱠᱚᱞᱜᱟ ᱠᱚ ᱛᱚᱞᱟ ᱱᱩᱠᱩ ᱫᱚ ᱟᱨ ᱠᱟᱸᱥᱟᱭ ᱠᱚ ᱛᱟᱦᱮᱱᱟ ᱛᱷᱟᱹᱨᱤ ᱡᱟᱦᱟᱸ ᱠᱟᱥᱟ ᱛᱷᱟᱹᱨᱤ ᱠᱚ ᱠᱟᱸᱥᱟᱭ ᱠᱚ ᱛᱨᱤᱭᱳ ᱵᱟᱱᱟᱢᱟᱛᱮ ᱟᱨ ᱵᱷᱩᱣᱟᱹᱝᱟᱛᱮ ᱚᱱᱟ ᱫᱚ ᱟᱫᱚ ᱮᱱᱮᱡᱟᱠᱚ ᱦᱟᱸᱜ ᱱᱚᱛᱮ ᱫᱚᱠᱷᱤᱱ ᱵᱚᱝᱜᱚ ᱥᱮᱱᱟᱜ ᱡᱟᱦᱟᱸ ᱵᱷᱩᱣᱟᱹᱝ ᱮᱱᱮᱡ ᱫᱟᱸᱥᱟᱭ ᱮᱱᱮᱡ ᱟᱨ ᱞᱚᱵᱚᱭ ᱞᱚᱵᱚᱭ ᱫᱟᱸᱥᱟᱭ ᱫᱚ ᱚᱱᱟ ᱫᱚ ᱦᱟᱸᱜ ᱵᱷᱩᱣᱟᱝ ᱠᱚᱫᱚ ᱵᱟᱝ ᱛᱟᱦᱮᱱᱟ ᱛᱩᱢᱫᱟᱜ ᱴᱟᱢᱟᱠ ᱛᱮᱠᱚ ᱮᱱᱮᱡᱟ ᱩᱱᱠᱩ ᱫᱚ ᱟᱨ ᱤᱭᱟᱹ ᱛᱚᱞ ᱫᱚ ᱦᱚᱸᱠᱚ ᱛᱚᱞ ᱡᱚᱝᱟ ᱢᱟᱨᱟᱜ ᱯᱤᱧᱪᱟᱹᱨ ᱥᱮ ᱠᱚᱞᱜᱟ ᱵᱚᱦᱚᱜ ᱨᱮ ᱟᱨ ᱛᱤ ᱨᱮᱦᱚᱸ ᱠᱚ ᱥᱟᱵ ᱠᱟᱜᱼᱟ ᱦᱮᱸ ᱚᱱᱟ ᱞᱚᱵᱚᱭ ᱚᱱᱟ ᱜᱮ ᱞᱚᱵᱚᱭ ᱞᱚᱵᱚᱭ ᱤᱭᱟᱹ ᱢᱟᱨᱟᱜ ᱯᱤᱧᱪᱟᱹᱨ ᱠᱚ ᱥᱟᱵ ᱠᱟᱜᱼᱟ ᱛᱚ ᱢᱟᱡᱮᱢᱚᱨ ᱚᱱᱟᱛᱮ ᱞᱚᱵᱚᱭ ᱫᱟᱸᱥᱟᱭ ᱠᱚ ᱢᱮᱛᱟᱜᱼᱟ ᱚᱱᱛᱮ ᱫᱚ ᱩᱛᱛᱚᱨᱵᱚᱝᱜᱚ ᱚᱱᱟ ᱫᱚ ᱡᱟᱦᱟᱸ ᱫᱚ ᱵᱤᱨᱵᱷᱩᱢ ᱢᱟᱞᱫᱟ ᱫᱤᱱᱟᱡᱯᱩᱨ ᱡᱚᱞᱯᱟᱭᱜᱩᱲᱤ ᱠᱳᱪᱵᱤᱦᱟᱨ ᱫᱟᱨᱡᱤᱞᱤᱝ ᱚᱱᱟ ᱠᱚᱨᱮ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱩᱱᱠᱩ ᱫᱚ ᱞᱚᱵᱚᱭ ᱫᱟᱸᱥᱟᱭ ᱠᱚ ᱮᱱᱮᱡᱟ ᱚᱱᱛᱮ ᱫᱚ ᱦᱟᱸᱜ ᱦᱩᱸ ᱦᱩᱸ ᱛᱚ ᱦᱳᱭ ᱦᱮᱸ ᱦᱮᱸ ᱚᱱᱛᱮ ᱫᱚ ᱵᱟᱱᱟᱨ ᱥᱮᱫᱜᱮ ᱟᱫᱚ ᱥᱮᱨᱮᱧ ᱠᱚᱫᱚ ᱢᱤᱫ ᱜᱮᱭᱟ ᱦᱟᱸᱜ ᱨᱟᱦᱟ ᱛᱮᱫᱜᱮ ᱠᱟᱹᱪᱼᱠᱟᱹᱡ ᱵᱷᱮᱜᱟᱨᱼᱵᱷᱮᱜᱟᱨ ᱜᱮᱭᱟ ᱵᱟᱝᱠᱷᱟᱱ ᱥᱮᱨᱮᱧ ᱫᱚ ᱦᱟᱭᱨᱮᱼᱦᱟᱭᱨᱮ ᱟᱛᱮᱫ ᱜᱮᱠᱚ ᱥᱮᱨᱮᱧᱟ ᱵᱟᱱᱟᱨ ᱮᱞᱟᱠᱟ ᱜᱮ ᱟᱨ ᱩᱱᱠᱩ ᱫᱚᱠᱚ ᱯᱟᱱᱛᱮᱼᱯᱟᱱᱛᱮ ᱠᱚ ᱛᱟᱭᱚᱢ ᱢᱟᱲᱟᱝ ᱠᱚ ᱛᱤᱸᱜᱩᱱᱟ ᱦᱟᱸ ᱟᱨ ᱟᱵᱚ ᱥᱮᱫ ᱫᱚ ᱚᱱᱟ ᱮᱱᱮᱡ ᱞᱮᱠᱟ ᱜᱮ ᱡᱟᱦᱟᱸ ᱫᱚ ᱟᱹᱪᱩᱨᱚᱜᱼᱟᱠᱚ ᱜᱳᱞ ᱛᱮ ᱟᱨ ᱩᱱᱠᱩ ᱫᱚ ᱵᱟᱠᱚ ᱟᱹᱪᱩᱨᱚᱜᱼᱟ ᱢᱤᱫ ᱴᱷᱮᱱ ᱛᱤᱸᱜᱩ ᱠᱟᱛᱮᱫ ᱜᱮ ᱦᱟᱱᱛᱮ ᱱᱟᱛᱮ ᱠᱚ ᱦᱤᱞᱟᱹᱜᱼᱟᱠᱚ ᱦᱮᱸ ᱡᱟᱸᱜᱟ ᱠᱚ ᱩᱱᱠᱩ ᱫᱚ ᱚᱸᱰᱮ ᱠᱚ ᱛᱤᱸᱜᱩ ᱛᱷᱤᱨ ᱠᱚᱜᱼᱟ ᱛᱟᱭᱚᱢ ᱢᱟᱲᱟᱝ ᱠᱚ ᱛᱤᱸᱜᱩᱱᱟ ᱯᱩᱱ ᱦᱚᱲ ᱠᱚ ᱛᱤᱸᱜᱩ ᱫᱟᱲᱮᱭᱟᱜᱼᱟ ᱢᱤᱫᱴᱟᱱ ᱞᱟᱭᱤᱱᱛᱮ ᱞᱟᱭᱤᱱ ᱞᱟᱭᱤᱱ ᱦᱮᱸ ᱢᱤᱫ ᱦᱚᱲ ᱫᱚ ᱞᱟᱭᱤᱱ ᱛᱟᱭᱚᱢ ᱨᱮ ᱯᱮ ᱯᱩᱱ ᱦᱚᱲ ᱠᱚ ᱛᱤᱸᱜᱩᱣᱟᱠᱟᱱᱟ ᱟᱨ ᱢᱤᱫ ᱦᱚᱲᱟᱜ ᱞᱟᱭᱤᱱ ᱨᱮ ᱯᱮ ᱯᱩᱱ ᱦᱚᱲ ᱚᱱᱠᱟᱜᱮ ᱦᱮᱸ ᱟᱢᱫᱟ ᱩᱛᱟᱹᱨ ᱞᱟᱭᱤᱱ ᱛᱟᱦᱮᱱᱟ ᱞᱟᱭᱤᱱ ᱞᱟᱭᱤᱱ ᱛᱤᱸᱜᱩ ᱠᱚᱜᱼᱟ ᱟᱨ ᱚᱸᱰᱮ ᱜᱮᱠᱚ ᱦᱤᱞᱟᱹᱜ ᱟᱠᱚ ᱮᱱᱮᱡᱟᱠᱚ ᱴᱟᱢᱟᱠ ᱤᱭᱟᱹ ᱴᱟᱢᱟᱠ ᱛᱩᱢᱫᱟᱜ ᱛᱮ ᱟᱨᱠᱤ ᱦᱮᱸ ᱴᱷᱤᱠᱜᱮᱭᱟ ᱛᱟᱦᱞᱮ ᱟᱨᱚ ᱡᱟᱦᱟᱸ ᱦᱟᱸᱜ ᱟᱨᱚ ᱵᱟᱲᱟᱭ ᱥᱟᱱᱟ ᱢᱮᱠᱷᱟᱱ ᱟᱨᱦᱚᱸ ᱛᱟᱭᱚᱢ ᱛᱮ ᱯᱷᱳᱱ ᱢᱮ ᱦᱮᱸ ᱴᱷᱤᱠᱜᱮᱭᱟ ᱢᱟ ᱛᱟᱦᱞᱮ ᱦᱮᱸ